ᱟᱵᱚ ᱱᱚᱶᱟ ᱵᱷᱟᱨᱚᱛ ᱫᱤᱥᱚᱢ ᱫᱚ ᱟᱭᱢᱟ ᱜᱮ ᱯᱚᱱᱚᱛ ᱢᱮᱱᱟᱜᱼᱟ ᱚᱱᱟ ᱢᱚᱫᱽᱫᱷᱮᱨᱮ ᱡᱮᱢᱚᱱ ᱟᱵᱚ ᱡᱟᱦᱟᱸ ᱯᱚᱱᱚᱛ ᱨᱮᱵᱚ ᱵᱟᱥᱚᱜ ᱠᱟᱱᱟ ᱚᱱᱟ ᱫᱚ ᱯᱚᱥᱪᱤᱢ ᱵᱟᱝᱞᱟ ᱚᱱᱟ ᱯᱟᱥᱮ ᱨᱮᱜᱮ ᱢᱮᱱᱟᱜᱼᱟ ᱩᱲᱤᱥᱥᱟ ᱢᱮᱱᱟᱜᱼᱟ ᱡᱷᱟᱲᱠᱷᱚᱱᱰ ᱢᱮᱱᱟᱜᱼᱟ ᱵᱤᱦᱟᱨ ᱢᱮᱱᱟᱜᱼᱟ ᱟᱥᱟᱢ ᱢᱮᱱᱟᱜᱼᱟ ᱢᱚᱫᱽᱫᱷᱚ ᱯᱨᱚᱫᱮᱥ ᱢᱮᱱᱟᱜᱼᱟ